ᱵᱷᱟᱨᱚᱛ ᱟᱨ ᱮᱴᱟᱜᱟᱜ ᱡᱟᱦᱟᱸ ᱞᱮᱠᱟ ᱟᱯᱷᱨᱤᱠᱟ ᱤᱭᱳᱨᱳᱯ ᱮᱴᱟᱜ ᱫᱤᱥᱚᱢ ᱠᱷᱚᱱ ᱛᱩᱞᱟᱹ ᱡᱚᱠᱷᱟ ᱨᱮᱫᱚ ᱱᱚᱰᱮ ᱫᱚ ᱚᱱᱠᱟ ᱥᱩᱵᱤᱫᱷᱟ ᱵᱟᱹᱱᱩᱜᱼᱟ ᱡᱟᱦᱟᱱᱟᱜ ᱞᱟᱹᱜᱤᱫ ᱫᱚ ᱮᱴᱟᱜ ᱫᱤᱥᱚᱢ ᱜᱮᱠᱚ ᱪᱟᱞᱟᱜ ᱠᱟᱱᱟ ᱡᱟᱦᱟᱸ ᱞᱮᱠᱟ ᱚᱯᱟᱨᱮᱥᱚᱱ ᱞᱟᱹᱜᱤᱫ ᱟᱫᱷᱤᱠᱛᱟᱨ ᱚᱱᱟ ᱦᱚᱸ ᱵᱷᱟᱨᱚᱛ ᱠᱷᱚᱱ ᱵᱟᱦᱨᱮ ᱜᱮᱠᱚ ᱪᱟᱞᱟᱜ ᱠᱟᱱᱟ ᱵᱷᱟᱨᱚᱛ ᱨᱮᱫᱚ ᱩᱱᱟᱹᱜ ᱚᱱᱠᱟ ᱥᱩᱵᱤᱫᱷᱟ ᱫᱚ ᱵᱟᱹᱱᱩᱜᱼᱟ ᱡᱟᱦᱟᱸ ᱞᱮᱠᱟ ᱟᱬᱮᱯᱟᱥᱮ ᱦᱚᱥᱯᱤᱴᱟᱞ ᱫᱚ ᱡᱟᱦᱟᱸ ᱞᱮᱠᱟ ᱧᱮᱞ ᱜᱟᱱᱚᱜᱼᱟ ᱢᱤᱫᱴᱟᱱ ᱦᱚᱥᱯᱤᱴᱟᱞ ᱮᱢ ᱡᱤ ᱮᱢ ᱚᱱᱟ ᱨᱮᱫᱚ ᱟᱹᱰᱤ ᱜᱮ ᱚᱡᱽᱨᱟ ᱢᱮᱱᱟᱜᱼᱟ ᱟᱹᱰᱤᱜᱮ ᱚᱡᱽᱨᱟ ᱛᱟᱦᱮᱱᱟ ᱥᱟᱯᱷᱟ ᱥᱩᱛᱨᱟᱹ ᱵᱟᱝᱜᱮ ᱛᱟᱦᱮᱱᱟ ᱟᱨ ᱱᱚᱣᱟ ᱥᱩᱨ ᱨᱮᱭᱟᱜ ᱦᱟᱥᱯᱟᱛᱟᱞ ᱡᱟᱦᱟᱸ ᱵᱞᱚᱠ ᱞᱮᱵᱮᱞ ᱨᱮ ᱢᱮᱱᱟᱜᱼᱟ ᱚᱱᱟᱫᱚ ᱥᱟᱯᱷᱟ ᱥᱟᱹᱯᱷᱤ ᱜᱮᱭᱟ ᱢᱮᱱᱠᱷᱟᱱ ᱡᱚᱛᱚ ᱥᱚᱢᱚᱭ ᱰᱟᱠᱛᱚᱨ ᱥᱮ ᱱᱟᱨᱥ ᱵᱟᱠᱚ ᱛᱟᱦᱮᱱᱟ ᱢᱤᱫᱴᱤᱡ ᱨᱩᱣᱟᱹ ᱨᱩᱜᱤ ᱤᱫᱤ ᱠᱟᱛᱮᱫ ᱦᱚᱸ ᱰᱟᱠᱛᱚᱨ ᱯᱷᱳᱱ ᱛᱮ ᱦᱚᱦᱚ ᱦᱩᱭᱩᱜᱼᱟ ᱦᱚᱦᱚ ᱟᱹᱜᱩ ᱠᱟᱛᱮᱫ ᱦᱚᱸ ᱩᱱᱤ ᱞᱚᱜᱚᱱ ᱛᱮ ᱵᱟᱭ ᱦᱤᱡᱩᱜᱼᱟ ᱡᱩᱫᱤ ᱦᱚᱭ ᱦᱮᱡ ᱮᱱᱟ ᱮᱱᱠᱷᱟᱱ ᱢᱟᱲᱟᱝ ᱟᱭᱟᱜ ᱠᱮᱵᱤᱱ ᱨᱮ ᱡᱤᱨᱟᱹᱜ ᱟᱭ ᱤᱱᱟᱹᱜ ᱛᱮ ᱨᱩᱜᱤ ᱫᱚᱭ ᱦᱟᱭ ᱥᱩᱭᱩᱜᱼᱟ ᱟᱹᱰᱤ ᱡᱳᱨ ᱜᱮ ᱚᱱᱟ ᱯᱚᱨᱮ ᱯᱷᱟᱭᱤᱞ ᱠᱚ ᱧᱮᱞᱟ ᱚᱱᱟ ᱯᱚᱨᱮᱛᱮ ᱨᱩᱜᱤ ᱧᱮᱞᱮᱭᱟᱭ ᱨᱩᱜᱤ ᱦᱚᱸ ᱧᱮᱞ ᱠᱟᱛᱮᱫ ᱥᱮᱨᱮᱯ ᱥᱤᱞᱟᱭᱤᱱ ᱠᱚ ᱪᱟᱲᱦᱟᱣ ᱟᱠᱚᱣᱟ ᱨᱟᱱ ᱫᱚ ᱵᱟᱦᱨᱮ ᱨᱮ ᱟᱨᱦᱚᱸ ᱠᱤᱨᱤᱧ ᱦᱩᱭᱩᱜᱼᱟ ᱵᱟᱦᱨᱮ ᱨᱮᱦᱚᱸ ᱧᱤᱫᱟᱹ ᱥᱚᱢᱚᱭ ᱫᱚ ᱢᱮᱰᱤᱠᱮᱞ ᱠᱚᱦᱚᱸ ᱵᱚᱱᱫᱷ ᱜᱮ ᱛᱟᱦᱮᱱᱟ ᱚᱱᱟ ᱞᱟᱹᱜᱤᱫ ᱟᱹᱰᱤ ᱟᱹᱰᱤ ᱢᱩᱥᱠᱤᱞ ᱦᱩᱭᱩᱜᱼᱟ ᱟᱹᱰᱤ ᱠᱚᱥᱴᱚ ᱦᱩᱭᱩᱜᱼᱟ ᱨᱟᱱ ᱵᱟᱝ ᱧᱟᱢ ᱞᱮᱱᱠᱷᱟᱱ ᱢᱟ ᱠᱚᱥᱴᱚ ᱨᱮᱭᱟᱜ ᱠᱟᱛᱷᱟ ᱠᱟᱱᱟ ᱟᱨ ᱡᱩᱫᱤ ᱡᱟᱦᱟᱱᱟᱜ ᱪᱮᱠᱟᱯ ᱞᱟᱹᱜᱤᱫ ᱦᱚᱸ ᱥᱮ ᱟᱞᱴᱨᱟᱥᱚᱱ ᱮᱢᱟᱱ ᱠᱚ ᱞᱟᱹᱜᱤᱫ ᱦᱚᱸ ᱵᱟᱦᱨᱮ ᱛᱮᱜᱮ ᱥᱮᱱᱚᱜ ᱦᱩᱭᱩᱜᱼᱟ ᱱᱚᱣᱟ ᱦᱚᱥᱯᱤᱴᱟᱞ ᱨᱮ ᱚᱱᱠᱟ ᱡᱚᱛᱚᱣᱟᱜ ᱥᱩᱵᱤᱫᱷᱟ ᱵᱟᱹᱱᱩᱜᱼᱟ ᱚᱱᱟ ᱞᱟᱹᱜᱤᱫ ᱛᱮ ᱱᱚᱣᱟ ᱦᱚᱥᱯᱤᱴᱟᱞ ᱨᱮ ᱥᱟᱯᱷᱟᱼᱥᱟᱹᱯᱷᱤ ᱟᱨ ᱡᱚᱛᱚ ᱥᱚᱢᱚᱭ ᱰᱟᱠᱛᱚᱨ ᱵᱟᱝᱠᱷᱟᱱ ᱱᱟᱨᱥ ᱨᱮᱦᱚᱸ ᱛᱟᱦᱮᱱ ᱫᱚᱨᱠᱟᱨ ᱠᱟᱱᱟ ᱟᱨ ᱡᱟᱦᱟᱸ ᱰᱷᱮᱨ ᱞᱟᱹᱠᱛᱤᱭᱟᱱᱟᱜ ᱨᱟᱱ ᱚᱱᱟᱫᱚ ᱥᱴᱚᱠ ᱛᱟᱦᱮᱱ ᱫᱚᱨᱠᱟᱨ ᱠᱟᱱᱟ ᱱᱚᱣᱟ ᱠᱚᱜᱮ ᱫᱷᱮᱭᱟᱱ ᱫᱚᱨᱠᱟᱨᱚᱜ ᱠᱟᱱᱟ ᱦᱚᱥᱯᱤᱴᱟᱞ ᱞᱟᱹᱜᱤᱫ ᱫᱚ ᱟᱹᱰᱤᱜᱮ ᱞᱟᱹᱠᱛᱤᱭᱟᱱᱟᱜ ᱠᱟᱱᱟ